ᱦᱮᱞᱳ ᱟᱪᱪᱷᱟ ᱟᱪᱪᱷᱟ ᱦᱚᱸ ᱢᱟ ᱡᱚᱸᱦᱟᱨ ᱡᱚᱸᱦᱟᱨ ᱱᱟᱯᱟᱭ ᱜᱮ ᱱᱚᱜᱼᱚᱭ ᱱᱟᱯᱟᱭ ᱜᱮ ᱱᱟᱦᱟᱜ ᱟᱪᱪᱷᱟ ᱪᱮᱫ ᱞᱮᱠᱟᱱ ᱫᱷᱟᱨᱟ ᱪᱮᱫ ᱞᱮᱠᱟᱱ ᱯᱚᱨᱚᱵᱽ ᱛᱟᱵᱚ ᱦᱟᱸᱜ ᱟᱪᱪᱷᱟ ᱦᱚᱸ ᱟᱪᱪᱷᱟ ᱟᱪᱪᱷᱟ ᱟᱪᱪᱷᱟ ᱥᱚᱦᱨᱟᱭ ᱨᱮᱱᱟᱜ ᱵᱟᱝ ᱴᱷᱤᱠ ᱜᱮᱭᱟ ᱟᱫᱚ ᱵᱤᱱ ᱠᱩᱞᱤᱠᱮᱫ ᱞᱤᱧ ᱠᱷᱟᱱ ᱞᱤᱧ ᱞᱟᱹᱭ ᱧᱚᱜᱮᱫᱼᱟ ᱟᱹᱞᱤᱧ ᱫᱚ ᱱᱟᱦᱟᱜ ᱟᱹᱰᱤ ᱩᱛᱤ ᱥᱩᱛᱤ ᱫᱚ ᱦᱟᱸᱜ ᱵᱟᱞᱤᱧ ᱵᱟᱲᱟᱭᱟ ᱦᱮᱸ ᱥᱮ ᱡᱟᱦᱟᱸ ᱞᱮᱠᱟ ᱱᱟᱦᱟᱜ ᱵᱚᱱ ᱵᱟᱲᱟᱭᱟ ᱤᱱᱠᱟᱹ ᱫᱷᱟᱨᱟ ᱜᱮᱞᱤᱧ ᱞᱟᱹᱭ ᱧᱚᱜ ᱟᱹᱵᱤᱱ ᱠᱟᱱᱟ ᱦᱮᱸ ᱥᱚᱦᱨᱟᱭ ᱫᱚ ᱟᱵᱚ ᱢᱟ ᱡᱟᱣ ᱠᱷᱚᱱᱟᱜ ᱜᱮ ᱟᱫᱷᱮᱱ ᱠᱚᱢᱟ ᱠᱩᱱᱟᱹᱢᱤ ᱟᱨ ᱵᱟᱝᱠᱷᱟᱱ ᱟᱢᱵᱟᱵᱟᱹᱥᱭᱟᱹ ᱠᱚᱨᱮ ᱵᱚᱱ ᱥᱚᱦᱨᱟᱭ ᱵᱟᱲᱟᱜ ᱠᱟᱱᱟ ᱱᱚᱛᱮ ᱫᱚ ᱚᱱᱛᱮᱢᱟ ᱦᱟᱱᱮ ᱯᱩᱥ ᱵᱚᱸᱜᱟ ᱥᱮᱫ ᱠᱚ ᱥᱚᱦᱨᱟᱭᱚᱜᱼᱟ ᱦᱮᱸ ᱪᱮᱫ ᱠᱟᱱ ᱛᱟᱵᱚᱱᱟ ᱥᱚᱦᱨᱟᱭ ᱢᱟᱱᱮ ᱪᱮᱫᱟᱜ ᱵᱚᱱ ᱥᱚᱦᱨᱟᱭ ᱠᱚᱣᱟ ᱥᱚᱦᱨᱟᱭ ᱫᱚ ᱢᱟᱱᱮ ᱥᱚᱨᱦᱟᱭ ᱠᱟᱛᱷᱟ ᱨᱮ ᱦᱟᱸᱜ ᱢᱮᱱᱟᱜᱼᱟ ᱥᱚᱨᱦᱟᱭ ᱥᱮ ᱥᱚᱦᱨᱟᱭ ᱚᱱᱟ ᱫᱚ ᱚᱱᱟ ᱫᱚ ᱥᱟᱨᱦᱟᱣ ᱠᱷᱚᱱᱟᱜ ᱜᱮ ᱥᱚᱦᱨᱟᱭ ᱦᱩᱭ ᱠᱟᱱᱟ ᱦᱟᱸᱜ ᱢᱟᱱᱮ ᱥᱟᱨᱦᱟᱣ ᱠᱟᱛᱷᱟ ᱜᱮ ᱥᱚᱦᱨᱟᱭ ᱠᱟᱱᱟ ᱟᱫᱚ ᱚᱱᱟ ᱫᱚ ᱥᱟᱨᱦᱟᱣ ᱢᱟᱱᱮ ᱫᱚ ᱦᱟᱸᱜ ᱚᱠᱚᱭ ᱵᱚᱱ ᱥᱟᱨᱦᱟᱣᱮᱫ ᱠᱚᱣᱟ ᱜᱟᱹᱭ ᱠᱚ ᱩᱱᱠᱩ ᱟᱵᱚ ᱨᱮᱱ ᱡᱟᱦᱟᱸᱭ ᱵᱚᱱ ᱟᱹᱥᱩᱞ ᱠᱚᱣᱟ ᱜᱟᱹᱭ ᱠᱟᱰᱟ ᱠᱚ ᱦᱮᱸᱥᱮ ᱩᱱᱠᱩ ᱠᱚᱵᱚᱱ ᱥᱟᱨᱦᱟᱣ ᱠᱚᱣᱟ ᱰᱟᱝᱨᱟ ᱠᱚ ᱢᱟᱱᱟᱣ ᱧᱚᱜ ᱠᱚᱣᱟᱵᱚᱱ ᱯᱟᱹᱦᱤᱞ ᱢᱟᱱᱮ ᱱᱩᱠᱩ ᱫᱤᱭᱮ ᱛᱮᱜᱮ ᱟᱵᱚᱣᱟᱜ ᱪᱟᱥ ᱟᱵᱟᱫᱽ ᱯᱩᱨᱟᱹᱜ ᱠᱟᱱ ᱛᱟᱵᱚᱱᱟ ᱱᱩᱠᱩ ᱵᱟᱝᱠᱷᱟᱱ ᱟᱵᱚᱢᱟ ᱪᱮᱫ ᱦᱚᱸ ᱵᱟᱝᱵᱚᱱ ᱪᱤᱠᱟᱹ ᱫᱟᱹᱲᱮᱭᱟᱜ ᱦᱩᱱᱟᱹᱝ ᱦᱮᱸ ᱯᱟᱹᱦᱤᱞ ᱡᱩᱜᱽ ᱨᱮᱠᱚ ᱢᱮᱱᱟ ᱰᱟᱹᱝᱨᱤ ᱠᱟᱰᱟ ᱠᱚ ᱟᱹᱰᱤ ᱟᱹᱰᱤ ᱡᱳᱨ ᱢᱟᱱᱮ ᱠᱚ ᱠᱚᱥᱴᱚᱭᱮᱱᱟ ᱟᱵᱚ ᱵᱚᱱ ᱠᱚᱥᱴ ᱠᱮᱫ ᱠᱚᱣᱟ ᱮᱱᱠᱷᱟᱱ ᱠᱚ ᱧᱤᱨ ᱞᱮᱱ ᱛᱟᱦᱮᱸ ᱚᱱᱠᱟ ᱦᱟᱲᱟᱢ ᱦᱚᱲ ᱠᱚ ᱜᱚᱞᱯᱚᱞᱤᱧ ᱟᱸᱡᱚᱢ ᱵᱟᱲᱟ ᱠᱚᱣᱟ ᱦᱮᱸ ᱥᱮ ᱮᱱᱠᱷᱟᱱ ᱩᱱᱠᱩ ᱟᱵᱚ ᱢᱟᱱᱮ ᱮᱱᱠᱷᱟᱱ ᱦᱚᱲ ᱟᱛᱮᱫ ᱜᱮ ᱵᱟᱹᱫᱽ ᱠᱚᱵᱚᱱ ᱥᱤᱭᱮᱫ ᱠᱷᱟᱱ ᱟᱹᱰᱤ ᱵᱚᱱ ᱠᱚᱥᱴᱚᱭᱮᱱᱟ ᱮᱱᱠᱷᱟᱱ ᱠᱟᱰᱟ ᱰᱟᱹᱝᱨᱤ ᱯᱟᱸᱡᱟ ᱯᱟᱹᱨᱤ ᱵᱚᱱ ᱪᱷᱩᱴᱟᱹᱣᱮᱱᱟ ᱟᱨ ᱩᱱᱠᱩ ᱢᱟᱠᱚ ᱧᱤᱨ ᱠᱟᱱᱟ ᱮᱱᱠᱷᱟᱱ ᱩᱱᱠᱩ ᱟᱹᱜᱩ ᱵᱟᱠᱷᱨᱟ ᱩᱱᱠᱩ ᱟᱹᱜᱩ ᱢᱟᱲᱟᱝ ᱪᱤᱠᱟᱹ ᱦᱩᱭᱩᱜᱼᱟ ᱩᱱᱠᱩ ᱢᱟᱲᱟᱝ ᱥᱟᱨᱦᱟᱣ ᱠᱚ ᱦᱩᱭᱩᱜᱼᱟ ᱨᱟᱹᱥᱠᱟᱹ ᱦᱚᱪᱚ ᱠᱚ ᱦᱩᱭᱩᱜᱼᱟ ᱵᱟᱝ ᱜᱮ ᱢᱟᱱᱟᱣᱮᱫ ᱞᱮᱜᱮᱭᱟ ᱠᱚ ᱵᱟᱛᱟᱣᱮᱫ ᱞᱮᱭᱟ ᱠᱚ ᱵᱟᱠᱷᱟᱱᱢᱟ ᱩᱱᱠᱩ ᱠᱚ ᱟᱹᱲᱤᱥᱚᱜ ᱛᱮ ᱱᱩᱠᱩ ᱫᱚ ᱚᱱᱮ ᱱᱟ ᱫᱤᱱ ᱨᱮᱵᱚᱱ ᱟᱹᱜᱩ ᱠᱮᱫ ᱠᱚᱣᱟ ᱟᱨ ᱚᱱ ᱚᱱᱠᱟ ᱵᱚᱱ ᱫᱷᱩᱯ ᱠᱚᱣᱟ ᱢᱟᱱᱮ ᱠᱩᱞᱤ ᱫᱩᱭᱟᱹᱨ ᱠᱚᱨᱮᱫ ᱚᱱᱟ ᱫᱷᱩᱵᱤ ᱜᱷᱟᱸᱥ ᱠᱚᱵᱚᱱ ᱞᱟᱜᱟᱣ ᱠᱮᱫᱼᱟ ᱥᱤᱸᱫᱩᱨ ᱵᱟᱦᱟ ᱟᱛᱮᱫ ᱚᱞ ᱠᱮᱫ ᱟᱵᱚᱱ ᱚᱱᱮ ᱚᱱᱟ ᱠᱚ ᱤᱧ ᱤᱭᱟᱹ ᱠᱟᱛᱮᱱ ᱢᱟᱱᱮ ᱩᱱᱠᱩ ᱫᱚ ᱟᱹᱰᱤ ᱫᱩᱞᱟᱹᱲ ᱛᱮ ᱟᱹᱰᱤ ᱤᱭᱟᱹ ᱛᱮᱵᱚᱱ ᱟᱹᱜᱩ ᱠᱮᱫ ᱠᱚᱣᱟ ᱟᱵᱚ ᱴᱷᱮᱱ ᱟᱫᱚ ᱚᱱᱮ ᱚᱱᱟ ᱥᱟᱨᱦᱟᱣ ᱩᱱ ᱦᱳᱭ ᱦᱳᱭ ᱚᱱᱮ ᱚᱱᱟ ᱠᱟᱛᱷᱟ ᱜᱮ ᱱᱟᱦᱟᱜ ᱟᱵᱚ ᱫᱚ ᱥᱚᱦᱨᱟᱭ ᱩᱱᱠᱩ ᱜᱮᱵᱚᱱ ᱢᱟᱱᱟᱣ ᱵᱟᱛᱟᱣ ᱧᱚᱜ ᱠᱚᱣᱟ ᱥᱚᱦᱨᱟᱭ ᱚᱱᱟ ᱜᱮ ᱱᱟᱦᱟᱜ ᱱᱤᱛᱚᱜ ᱫᱷᱟᱹᱵᱤᱡ ᱢᱮᱱᱟᱜ ᱛᱟᱵᱚᱱᱟ ᱦᱳᱭ ᱦᱳᱭ ᱟᱨ ᱦᱮᱸ ᱦᱮᱸ ᱢᱟ ᱴᱷᱤᱠ ᱜᱮᱭᱟ ᱦᱳᱭ ᱛᱚ ᱦᱮᱸ ᱦᱮᱸ ᱴᱷᱤᱠ